ᱦᱮᱸ ᱟᱞᱮ ᱫᱚᱞᱮ ᱡᱚᱢ ᱧᱩᱭᱟ ᱡᱟᱦᱟᱱᱟᱜ ᱯᱟᱞᱤ ᱯᱚᱨᱚᱵᱽ ᱠᱚ ᱛᱤᱭᱳᱜ ᱞᱮᱱᱷᱟᱱ ᱜᱮ ᱵᱟᱹᱲᱛᱤ ᱥᱤᱵᱤᱞ ᱥᱚᱲᱚᱢ ᱜᱮᱞᱮ ᱪᱮᱥᱴᱟᱭᱟ ᱡᱚᱢ ᱧᱩ ᱨᱮᱱᱟᱜ ᱞᱮ ᱨᱤᱯᱮᱱᱰᱟ ᱚᱱᱟ ᱫᱚ ᱦᱩᱭᱩᱜ ᱠᱟᱱᱟ ᱥᱤᱢ ᱥᱩᱠᱨᱤ ᱟᱨᱠᱤ ᱟᱞᱮ ᱞᱮ ᱟᱹᱥᱩᱞ ᱠᱟᱜ ᱠᱚ ᱵᱚᱞᱮ ᱱᱩᱠᱩ ᱜᱚᱡ ᱡᱤᱞ ᱠᱟᱛᱮᱜ ᱟᱵᱚ ᱯᱚᱨᱚᱵᱽ ᱨᱮ ᱢᱟᱱᱮ ᱟᱵᱚ ᱡᱚᱢ ᱧᱩ ᱥᱮ ᱨᱟᱹᱥᱠᱟᱹ ᱡᱚᱝ ᱟᱵᱚ ᱛᱚ ᱚᱱᱮ ᱥᱚᱲᱚᱢ ᱫᱚᱞᱮ ᱵᱩᱡᱷᱟᱹᱣᱟ ᱵᱚᱞᱮ ᱡᱟᱦᱟᱸᱴᱟᱜ ᱠᱷᱟᱯᱨᱟ ᱯᱤᱴᱷᱟᱹ ᱥᱮ ᱥᱟᱠᱟᱢ ᱯᱤᱴᱷᱟᱹ ᱚᱱᱟ ᱠᱚ ᱞᱮ ᱵᱮᱱᱟᱣᱟ ᱥᱮ ᱞᱟᱹᱰᱩ ᱠᱚᱞᱮ ᱵᱮᱱᱟᱣᱟ ᱜᱤᱫᱽᱨᱟᱹ ᱯᱤᱫᱽᱨᱟᱹ ᱠᱚ ᱠᱷᱩᱵ ᱡᱚᱢ ᱨᱟᱹᱥᱠᱟᱹᱭᱟᱞᱮ ᱟᱨᱠᱤ ᱟᱨ ᱵᱟᱦᱨᱮ ᱠᱚᱨᱮ ᱫᱚ ᱦᱩᱭᱩᱜ ᱠᱟᱱᱟ ᱡᱟᱦᱟᱸᱴᱟᱜ ᱫᱚ ᱦᱩᱭᱩᱜ ᱠᱟᱱᱟ ᱚᱱᱟ ᱫᱚᱠᱚ ᱢᱮᱱᱟ ᱦᱩᱭᱩᱜ ᱠᱟᱱᱟ ᱡᱮ ᱦᱟᱱᱟ ᱤᱭᱟᱹ ᱵᱚᱱ ᱟᱹᱜᱩᱭᱟ ᱪᱮᱫ ᱠᱚ ᱢᱮᱛᱟᱜᱼᱟ ᱚᱱᱟ ᱚᱠᱚᱭ ᱫᱚ ᱮᱥᱠᱮᱨᱮᱢ ᱦᱚᱸ ᱠᱚ ᱡᱚᱢᱟ ᱦᱮᱸ ᱢᱟᱱᱮ ᱢᱤᱥᱴᱤ ᱢᱤᱥᱴᱤ ᱮᱥᱠᱮᱨᱮᱢ ᱚᱱᱟ ᱠᱚᱠᱚ ᱡᱚᱢᱟ ᱥᱮ ᱟᱨᱦᱚᱸ ᱮᱴᱟᱜ ᱡᱟᱦᱟᱸᱴᱟᱜ ᱠᱚ ᱢᱮᱛᱟᱜ ᱵᱤᱨᱭᱟᱨᱟᱱᱤ ᱠᱚ ᱢᱮᱛᱟᱜ ᱠᱟᱱᱟ ᱱᱮᱛᱟᱨ ᱫᱚ ᱟᱫᱚ ᱚᱱᱟ ᱫᱤᱠᱩ ᱯᱩᱥᱤᱭᱟᱜ ᱠᱚ ᱟᱹᱜᱩᱭᱟ ᱜᱤᱫᱽᱨᱟᱹᱨ ᱯᱤᱫᱟᱹᱨ ᱠᱚ ᱡᱚᱢᱟ ᱛᱚᱵᱮ ᱡᱚᱢ ᱥᱚᱲᱚᱢ ᱫᱚ ᱦᱩᱭᱩᱜ ᱠᱟᱱᱟ ᱥᱟᱠᱟᱢ ᱯᱤᱴᱷᱟᱹ ᱦᱮᱸ ᱱᱤᱭᱟᱹ ᱞᱮᱠᱟᱱ ᱥᱚᱨᱮᱥ ᱟᱨ ᱚᱱᱟ ᱠᱷᱟᱱ ᱟᱹᱰᱤ ᱨᱟᱹᱥᱠᱟᱹᱞᱮ ᱵᱩᱡᱷᱟᱹᱣᱟ ᱚᱱᱟ ᱫᱚ